ᱦᱮᱸ ᱯᱟᱭᱨᱟ ᱚᱠᱛᱚ ᱨᱮᱧ ᱞᱟᱦᱟ ᱥᱮᱫ ᱠᱷᱚᱱ ᱫᱚᱢᱮ ᱢᱟᱨᱟᱝ ᱦᱮᱞᱠᱟᱣ ᱦᱤᱡᱩᱜ ᱠᱟᱱ ᱛᱟᱦᱮᱱ ᱩᱥᱩᱞ ᱵᱩᱨᱩ ᱞᱮᱠᱟ ᱧᱮᱞ ᱦᱮᱞᱠᱟᱣ ᱦᱤᱡᱩᱜ ᱠᱟᱱ ᱮᱱᱠᱷᱟᱱ ᱫᱚᱢᱮ ᱯᱟᱭᱨᱟ ᱤᱧ ᱞᱟᱦᱟ ᱛᱤᱧ ᱯᱟᱭᱨᱟᱜ ᱠᱟᱱᱟ ᱟᱨᱦᱚᱸ ᱫᱚᱢᱮ ᱴᱷᱮᱞᱟᱣ ᱨᱩᱣᱟᱹᱲ ᱠᱤᱫᱤᱧᱟ ᱟᱨᱦᱚᱸ ᱫᱚᱢᱮ ᱫᱩ ᱛᱤᱱ ᱵᱟᱨ ᱚᱱᱠᱟ ᱜᱮ ᱯᱤᱪᱷᱮ ᱴᱷᱮᱞᱟᱣ ᱠᱤᱫᱤᱧᱟᱭ ᱤᱥᱠᱮᱵᱟᱫ ᱤᱧ ᱦᱚᱸ ᱛᱟᱭᱚᱢ ᱠᱚᱥᱤᱥ ᱠᱮᱜ ᱟᱹᱧ ᱛᱟᱭᱚᱢ ᱯᱟᱞᱴᱤᱭᱮᱱᱟᱹᱧ ᱯᱟᱞᱴᱤ ᱠᱟᱛᱮᱱ ᱜᱮ ᱤᱧ ᱩᱥᱠᱮᱵᱟᱫ ᱤᱭᱟᱹᱧ ᱦᱮᱞᱠᱟᱣ ᱯᱟᱨᱚᱢ ᱚᱪᱚᱭᱮᱫ ᱤᱥᱠᱮᱵᱟᱫ ᱛᱟᱭᱚᱢ ᱟᱨᱦᱚᱧ ᱠᱩᱥᱤᱥ ᱠᱮᱭᱟ ᱯᱩᱨᱟᱹ ᱟᱨᱦᱚᱸ ᱦᱮᱞᱠᱟᱣ ᱦᱤᱡᱩᱜ ᱠᱟᱱᱟ ᱯᱩᱨᱟᱹ ᱡᱳᱨ ᱛᱤᱧ ᱤᱭᱟᱹ ᱪᱮᱥᱴᱟ ᱠᱮᱭᱟᱧ ᱛᱟᱭᱚᱢ ᱚᱱᱠᱟ ᱚᱱᱠᱟᱛᱮ ᱚᱱᱟ ᱦᱮᱞᱠᱟᱣ ᱠᱷᱚᱱᱤᱧ ᱯᱟᱨᱚᱢ ᱮᱱᱟ ᱟᱨ ᱟᱹᱰᱤ ᱠᱚᱥᱴᱚ ᱛᱤᱧ ᱯᱟᱨᱚᱢ ᱮᱱᱟ

ᱮᱠᱫᱚᱢ ᱡᱤᱣᱤ ᱠᱚ ᱯᱩᱨᱟᱹ ᱤᱭᱟᱹ ᱜᱤᱧ ᱵᱩᱡᱷᱟᱹᱣ ᱠᱮᱭᱟ ᱠᱮᱴᱮᱡ